ᱟᱢ ᱪᱮᱫ ᱞᱮᱠᱟᱛᱮ ᱡᱩᱣᱟᱹᱱ ᱡᱤᱭᱟᱹᱞᱤ ᱠᱚᱢ ᱡᱚᱛᱚᱱ ᱠᱚᱣᱟ ᱟᱞᱮ ᱫᱚ ᱰᱟᱝᱨᱤ ᱥᱩᱠᱨᱤ ᱢᱮᱨᱚᱢ ᱥᱤᱢᱞᱮ ᱟᱹᱥᱩᱞ ᱠᱚᱫᱚ ᱴᱷᱤᱠ ᱴᱷᱟᱠ ᱥᱚᱢᱚᱭ ᱵᱷᱟᱵᱮ ᱫᱟᱜ ᱤᱧ ᱮᱢᱟᱣ ᱠᱚᱣᱟ ᱥᱮ ᱥᱚᱢᱚᱭ ᱵᱷᱟᱵᱮ ᱡᱚᱢᱟᱜ ᱤᱧ ᱮᱢᱟᱣ ᱠᱚᱣᱟ ᱛᱚ ᱩᱱᱠᱩ ᱴᱷᱤᱠ ᱵᱷᱟᱵᱮ ᱡᱚᱢ ᱧᱩᱢ ᱮᱢᱟᱭ ᱠᱷᱟᱡ ᱜᱮ ᱩᱱᱠᱩ ᱫᱚ ᱟᱨᱦᱚᱸ ᱥᱚᱢᱚᱭ ᱨᱮ ᱨᱟᱱ ᱡᱩᱫᱤ ᱨᱩᱣᱟᱹ ᱦᱟᱹᱥᱩ ᱧᱟᱢ ᱞᱮᱠᱷᱟᱡ ᱨᱟᱱ ᱮᱢᱟᱣ ᱟᱠᱚ ᱦᱩᱭᱩᱜᱚᱜᱼᱟ ᱛᱚ ᱚᱱᱠᱟᱜᱮ ᱤᱧᱫᱩᱧ ᱟᱹᱥᱩᱞ ᱠᱚᱣᱟ ᱟᱨ ᱡᱟᱱᱟᱢ ᱚᱠᱛᱚ ᱨᱮ ᱟᱨ ᱪᱮᱫ ᱞᱮᱠᱟᱛᱮ ᱵᱷᱟᱜᱮ ᱡᱟᱱᱟᱢ ᱧᱟᱢ ᱞᱟᱹᱜᱤᱫ ᱡᱤᱭᱟᱹᱞᱤ ᱠᱚ ᱡᱚᱛᱚᱱ ᱦᱟᱛᱟᱣ ᱦᱩᱭᱩᱜᱼᱟ ᱟᱨ ᱡᱟᱱᱟᱢ ᱚᱠᱛᱚ ᱨᱮᱫᱚ ᱩᱱᱤ ᱥᱚᱢᱚᱭ ᱵᱷᱟᱵᱮ ᱧᱮᱞ ᱴᱷᱤᱠ ᱴᱷᱟᱠ ᱵᱷᱟᱵᱮ ᱧᱮᱞᱮ ᱦᱩᱭᱩᱜᱚᱜᱼᱟ ᱢᱚᱡᱽ ᱛᱮ ᱡᱚᱛᱱᱚᱭ ᱦᱩᱭᱩᱜᱚᱜᱼᱟ ᱡᱟᱱᱟᱢ ᱚᱠᱛᱚ ᱨᱮ ᱴᱷᱤᱠ ᱥᱚᱢᱚᱭ ᱨᱮ ᱯᱟᱥᱮᱡ ᱵᱟᱢ ᱧᱮᱞ ᱫᱟᱲᱮᱭᱟᱭ ᱠᱷᱟᱡ ᱯᱟᱥᱮᱡ ᱩᱱᱤᱭᱟᱜ ᱚᱥᱩᱵᱤᱫᱟ ᱯᱟᱲᱟᱣ ᱦᱩᱭ ᱫᱟᱲᱮᱭᱟᱜᱼᱟ ᱛᱚ ᱩᱱᱠᱩ ᱢᱟ ᱨᱚᱨᱚᱲ ᱵᱟᱝᱠᱚ ᱟᱲᱟᱭᱟ ᱛᱚ ᱚᱱᱟᱛᱮ ᱴᱷᱤᱠ ᱴᱷᱤᱠ ᱵᱷᱟᱵᱮ ᱧᱮᱞ ᱠᱚ ᱦᱩᱭᱩᱜᱼᱟ ᱚᱱᱟᱛᱮ ᱡᱟᱱᱟᱢ ᱥᱚᱢᱚᱭ ᱫᱚ ᱵᱟᱝ ᱟᱲᱟᱜ ᱜᱤᱰᱤ ᱠᱟᱠᱚ ᱦᱩᱭᱩᱜᱼᱟ ᱩᱱᱠᱩ ᱫᱚ ᱡᱚᱛᱱᱚ ᱠᱚ ᱦᱩᱭᱩᱜᱼᱟ ᱟᱨ ᱪᱮᱫ ᱥᱟᱱᱟᱢ ᱦᱚᱯᱚᱱ ᱢᱮᱱᱟᱜ ᱠᱚᱣᱟ ᱟᱞᱮ ᱫᱚ ᱥᱮ ᱤᱧᱫᱚ ᱥᱟᱱᱟᱢ ᱦᱚᱯᱚᱱ ᱵᱚᱞᱛᱮ ᱜᱮᱰᱮ ᱜᱮᱰᱮ ᱦᱚᱯᱚᱱ ᱦᱚᱸᱧ ᱟᱹᱥᱩᱞ ᱠᱟᱜ ᱠᱚᱣᱟ ᱰᱟᱝᱨᱤ ᱰᱟᱝᱨᱤ ᱦᱚᱸᱧ ᱟᱹᱥᱩᱞ ᱠᱟᱜ ᱠᱚᱣᱟ ᱥᱮ ᱢᱮᱨᱚᱢ ᱦᱚᱸᱧ ᱟᱹᱥᱩᱞ ᱠᱟᱜ ᱠᱚᱣᱟ ᱥᱩᱠᱨᱤ ᱦᱚᱯᱚᱱ ᱦᱚᱸᱧ ᱟᱹᱥᱩᱞ ᱠᱟᱜ ᱠᱚᱣᱟ ᱥᱤᱢ ᱦᱚᱯᱚᱱ ᱦᱚᱸᱧ ᱟᱹᱥᱩᱞ ᱠᱟᱜ ᱠᱚᱣᱟ ᱤᱧ ᱨᱮᱱ ᱫᱚ ᱡᱚᱛᱚᱜᱮ ᱢᱮᱱᱟᱜ ᱠᱚᱣᱟ ᱛᱚ ᱴᱷᱤᱠ ᱵᱷᱟᱵᱮᱧ ᱧᱮᱞ ᱠᱚᱛᱮ ᱜᱮᱧ ᱡᱚᱛᱱᱚᱭᱮᱜ ᱠᱚᱣᱟ ᱡᱚᱛᱚᱱ ᱠᱟᱛᱮᱧ